ᱟᱞᱮ ᱫᱚ ᱱᱚᱸᱰᱮ ᱫᱷᱚᱨᱚᱢ ᱴᱷᱟᱶ ᱠᱚ ᱤᱭᱟᱹ ᱫᱚ ᱢᱮᱱᱟᱜᱼᱟ ᱱᱚᱸᱰᱮ ᱟᱞᱮ ᱫᱚ ᱟᱹᱛᱩ ᱨᱮᱜᱮ ᱢᱮᱱᱟᱜ ᱠᱟᱜ ᱞᱮᱭᱟ ᱢᱟᱹᱡᱷᱤ ᱛᱷᱟᱱ ᱡᱟᱦᱮᱨ ᱛᱷᱟᱱ ᱟᱞᱮ ᱫᱚ ᱟᱹᱛᱩ ᱨᱮᱜᱮᱞᱮ ᱢᱟᱱᱟᱣ ᱮᱜ ᱠᱚᱣᱟ ᱵᱚᱸᱜᱟᱼᱵᱩᱨᱩ ᱠᱚᱫᱚ ᱟᱞᱮ ᱫᱚ ᱟᱨ ᱤᱥᱟᱹᱭ ᱠᱚᱣᱟᱜ ᱜᱤᱨᱡᱟᱹ ᱚᱲᱟᱜ ᱠᱚᱫᱚ ᱢᱮᱱᱟᱜᱼᱟ ᱢᱤᱫᱴᱮᱱ ᱫᱚ ᱢᱮᱱᱟᱜᱼᱟ ᱨᱟᱭᱜᱚᱸᱡᱽ ᱨᱮ ᱢᱟᱹᱞᱤ ᱵᱟᱹᱲᱤ ᱨᱮ ᱟᱨᱚ ᱟᱹᱛᱩ ᱨᱮᱜᱮ ᱢᱤᱫᱴᱟᱱ ᱫᱚ ᱢᱮᱱᱟᱜᱼᱟ ᱟᱨ ᱦᱤᱱᱫᱩ ᱠᱚᱣᱟᱜ ᱤᱭᱟᱹ ᱫᱚ ᱢᱮᱱᱟᱜᱼᱟ ᱫᱮᱵᱤᱱ ᱢᱚᱱᱫᱤᱨ ᱫᱚ ᱢᱮᱱᱟᱜᱼᱟ ᱫᱮᱵᱤ ᱛᱷᱟᱱ ᱫᱚ ᱢᱮᱱᱟᱜᱼᱟ ᱵᱷᱟᱴᱳᱞ ᱨᱮ ᱢᱮᱱᱟᱜᱼᱟ ᱨᱟᱭᱜᱚᱸᱡᱽ ᱨᱮᱦᱚᱸ ᱢᱮᱱᱟᱜᱼᱟ ᱢᱟᱹᱞᱤ ᱵᱟᱹᱲᱤ ᱟᱭᱢᱟ ᱠᱚᱨᱮ ᱢᱮᱱᱟᱜᱼᱟ ᱡᱟᱭᱜᱟ ᱡᱟᱭᱜᱟ ᱨᱮ ᱱᱚᱣᱟ ᱠᱚᱨᱮᱜ ᱟᱞᱮ ᱥᱮᱜ ᱨᱮᱱ ᱢᱟ ᱤᱭᱟᱹ ᱨᱮᱫᱚ ᱟᱭᱢᱟ ᱡᱟᱭᱜᱟ ᱨᱮ ᱢᱮᱱᱟᱜᱼᱟ ᱜᱤᱨᱡᱟᱹ ᱚᱲᱟᱜ ᱠᱚ ᱤᱭᱟᱹ ᱠᱚ ᱚᱱᱟ ᱠᱚᱨᱮ ᱱᱤᱡᱮᱨ ᱱᱤᱡᱮᱨ ᱵᱚᱸᱜᱟ ᱱᱤᱡᱮᱨ ᱱᱤᱡᱮᱨ ᱤᱭᱟᱹ ᱠᱚ ᱢᱟᱱᱚᱛᱮᱫ ᱠᱚᱣᱟ ᱟᱨᱠᱚ ᱫᱷᱚᱨᱚᱢ ᱠᱚ ᱢᱟᱱᱟᱣ ᱮᱫᱟ ᱟᱨ ᱢᱟᱱᱚᱛ ᱠᱟᱛᱮᱫ ᱠᱚ ᱪᱟᱞᱟᱜ ᱠᱟᱱᱟ